ᱪᱟᱹᱥᱤ ᱦᱚᱲ ᱠᱚ ᱱᱚᱜᱼᱚᱸᱭ ᱜᱟᱹᱭ ᱰᱟᱝᱨᱟ ᱠᱟᱰᱟ ᱠᱚᱣᱟᱜ ᱱᱚᱣᱟ ᱚᱸᱡᱽᱨᱟ ᱠᱚ ᱤᱫᱤ ᱠᱟᱛᱮᱫ ᱢᱤᱫ ᱵᱟᱨ ᱠᱟᱛᱷᱟ ᱞᱟᱹᱭᱟᱜ ᱠᱟᱱᱟ ᱱᱚᱣᱟ ᱜᱟᱹᱭ ᱰᱟᱝᱨᱟ ᱚᱸᱡᱽᱨᱟ ᱠᱚ ᱱᱚᱣᱟ ᱠᱚᱫᱚ ᱡᱮᱞᱮᱠᱟ ᱞᱟᱹᱭ ᱜᱟᱱᱚᱜᱼᱟ ᱡᱚᱢᱟᱜ ᱚᱱᱟᱠᱚ ᱦᱤᱨᱤᱡ ᱯᱟᱹᱥᱤᱨ ᱠᱚ ᱡᱚᱢᱟ ᱚᱱᱟ ᱠᱚ ᱯᱷᱟᱨᱪᱟᱼᱯᱷᱟᱨᱪᱤ ᱫᱚᱦᱚ ᱫᱚ ᱟᱹᱰᱤ ᱞᱟᱹᱠᱛᱤ ᱠᱟᱱᱟ ᱡᱮᱢᱚᱱ ᱜᱩᱨᱤᱡ ᱡᱮᱴᱟ ᱠᱚ ᱤᱡᱟ ᱟᱰᱚᱭᱟ ᱱᱚᱣᱟ ᱠᱚ ᱩᱱᱠᱩ ᱫᱚ ᱧᱤᱫᱟᱹ ᱥᱮᱫ ᱠᱚ ᱤᱡ ᱟᱰᱚ ᱞᱮᱠᱷᱟᱡ ᱚᱱᱟᱫᱚ ᱥᱮᱛᱟᱜ ᱨᱮᱜᱮ ᱡᱮ ᱯᱷᱟᱨᱪᱟᱼᱯᱷᱟᱨᱪᱟ ᱡᱟᱹᱨᱩᱲ ᱠᱟᱱᱟ ᱟᱨ ᱚᱱᱟᱫᱚ ᱢᱟᱸᱫᱮ ᱚᱠᱟᱴᱟᱜ ᱵᱚᱱ ᱢᱮᱛᱟᱣᱟᱜ ᱠᱟᱱ ᱜᱩᱨᱤᱡ ᱢᱟᱸᱫᱮ ᱚᱱᱟ ᱠᱚᱨᱮᱜ ᱤᱫᱤ ᱠᱟᱛᱮ ᱫᱚᱦᱚ ᱡᱟᱣᱨᱟ ᱦᱩᱭᱩᱜᱼᱟ ᱟᱨ ᱚᱱᱟ ᱠᱷᱚᱡ ᱫᱚ ᱟᱹᱰᱤ ᱞᱮᱠᱟᱱ ᱥᱟᱦᱟᱨ ᱵᱮᱱᱟᱜᱼᱟ ᱚᱱᱟ ᱥᱟᱦᱟᱨ ᱡᱚᱢᱤᱨᱮ ᱡᱟᱦᱟᱱ ᱪᱟᱥ ᱟᱵᱟᱫ ᱠᱟᱹᱢᱤ ᱨᱮᱜᱮ ᱵᱚᱱ ᱵᱵᱚᱦᱟᱨ ᱫᱟᱲᱮᱭᱟᱜᱼᱟ ᱟᱨ ᱚᱠᱚᱭ ᱫᱚ ᱱᱚᱣᱟ ᱜᱩᱨᱤᱡ ᱠᱷᱚᱡ ᱥᱟᱦᱟᱱ ᱦᱚᱸᱠᱚ ᱵᱮᱱᱟᱣᱫᱟ ᱜᱚᱭᱴᱷᱟ ᱟᱨ ᱱᱚᱣᱟ ᱫᱚ ᱤᱥᱤᱱ ᱵᱟᱥᱟᱝ ᱠᱟᱹᱢᱤᱨᱮ ᱠᱚ ᱵᱮᱵᱚᱦᱟᱨᱮᱜ ᱠᱟᱱᱟ